ᱤᱧ ᱫᱚ ᱛᱤᱨᱭᱳ ᱵᱟᱱᱟᱢ ᱛᱩᱢᱫᱟᱜ ᱴᱟᱢᱟᱠ ᱟᱨ ᱚᱨᱜᱟᱱ ᱨᱩᱨᱩ ᱥᱟᱯᱟᱵ ᱥᱟᱶ ᱥᱮᱹᱨᱮᱹᱧ ᱟᱰᱤᱧ ᱠᱩᱥᱤᱭᱟᱜᱼᱟ ᱱᱚᱶᱟ ᱨᱩᱨᱩ ᱥᱟᱯᱟᱵ ᱥᱟᱶᱼᱥᱟᱶ ᱛᱮ ᱥᱮᱹᱨᱮᱹᱧ ᱫᱚ ᱟᱹᱰᱤ ᱢᱚᱸᱡᱽ ᱟᱸᱡᱚᱢ ᱧᱟᱢᱚᱜᱼᱟ ᱥᱮᱹᱨᱮᱹᱧ ᱠᱚᱨᱮᱫ ᱡᱟᱦᱟᱸ ᱨᱮ ᱨᱟᱦᱟ ᱯᱩᱥᱴᱟᱹᱣ ᱵᱟᱝ ᱟᱸᱡᱚᱢᱚᱜᱼᱟ ᱚᱱᱟ ᱠᱚᱨᱮ ᱫᱚ ᱱᱚᱣᱟ ᱨᱩᱨᱩ ᱥᱟᱯᱟᱵ ᱨᱮᱭᱟᱜ ᱨᱟᱦᱟ ᱛᱮ ᱟᱹᱰᱤ ᱯᱩᱥᱴᱟᱹᱣ ᱥᱟᱺᱦᱚᱡ ᱟᱸᱡᱚᱢ ᱧᱟᱢᱚᱜᱼᱟ